ᱯᱤᱞᱟᱨ ᱫᱚ ᱟᱹᱰᱤ ᱢᱤᱫᱴᱟᱝ ᱞᱟᱹᱠᱛᱤᱭᱟᱱ ᱥᱮ ᱫᱟᱲᱮᱭᱟᱱ ᱡᱤᱱᱤᱥ ᱠᱟᱱᱟ ᱡᱟᱦᱟᱸ ᱠᱚᱨᱮ ᱫᱚ ᱯᱤᱞᱟᱨ ᱜᱮ ᱞᱟᱜᱟᱣ ᱠᱟᱛᱮᱫ ᱮᱴᱮᱫ ᱛᱮᱭᱟᱨ ᱦᱩᱭᱩᱜᱼᱟ ᱟᱨ ᱚᱱᱟ ᱮᱴᱮᱫ ᱵᱷᱤᱛᱨᱤ ᱨᱮ ᱟᱭᱢᱟ ᱫᱟᱨᱮ ᱠᱚ ᱵᱟᱦᱟ ᱫᱟᱨᱮ ᱠᱚ ᱨᱚᱦᱚᱭᱚᱜᱼᱟ ᱱᱟᱯᱟᱭ ᱛᱮ ᱦᱟᱨᱟ ᱵᱩᱨᱩᱜᱼᱢᱟ ᱚᱱᱟᱫᱚ ᱚᱱᱟᱛᱮ ᱯᱤᱞᱟᱨ ᱫᱚ ᱢᱤᱫᱴᱟᱝ ᱟᱹᱰᱤ ᱱᱟᱯᱟᱭ ᱡᱤᱱᱤᱥ ᱠᱟᱱᱟ